ᱱᱤᱛᱳᱜ ᱫᱚ ᱡᱚᱵᱮᱜ ᱨᱮᱭᱟᱜ ᱠᱟᱛᱷᱟᱧ ᱞᱟᱹᱭᱮᱫᱟ ᱩᱢᱩᱜ ᱠᱟᱱᱟ ᱵᱚᱱ ᱡᱮᱢᱚᱱ ᱤᱥᱠᱩᱞ ᱜᱤᱫᱽᱨᱟᱹ ᱱᱮᱛᱟᱨ ᱨᱮᱭᱟᱲ ᱫᱤᱱ ᱫᱚ ᱞᱚᱞᱚ ᱟᱠᱚ ᱠᱟᱱᱟ ᱫᱟᱜ ᱞᱚᱞᱚ ᱫᱟᱜ ᱠᱟᱛᱮ ᱩᱢᱩᱜ ᱠᱟᱛᱮ ᱠᱚ ᱪᱟᱞᱟᱜ ᱠᱟᱱᱟ ᱟᱨ ᱦᱟᱡᱨᱤ ᱯᱷᱟᱹᱡᱨᱤ ᱤᱥᱠᱚ ᱪᱟᱞᱟᱜ ᱠᱟᱱᱟ ᱩᱱᱠᱩ ᱠᱚᱦᱚᱸ ᱠᱚ ᱩᱢᱩᱜ ᱠᱟᱱᱟ ᱛᱚ ᱱᱮᱛᱟᱨ ᱫᱤᱱ ᱫᱚ ᱨᱟᱵᱟᱝ ᱫᱤᱱ ᱨᱟᱵᱟᱝ ᱫᱤᱱ ᱫᱚ ᱢᱟᱱᱮ ᱨᱳᱡ ᱞᱮᱠᱟ ᱫᱚ ᱵᱟᱠᱚ ᱩᱢᱩᱜ ᱠᱟᱱᱟ ᱵᱟᱨ ᱫᱤᱱ ᱢᱤᱫ ᱫᱤᱱ ᱪᱷᱟᱲᱟ ᱢᱮᱞᱟ ᱠᱚ ᱩᱢᱩᱜ ᱠᱟᱱᱟ ᱟᱨ ᱩᱫᱽᱜᱟᱹᱨ ᱫᱤᱱ ᱫᱚ ᱦᱟᱱᱮ ᱥᱮᱛᱟᱜ ᱨᱮᱦᱚᱸᱭ ᱩᱢᱮᱱᱟ ᱯᱷᱮᱨ ᱩᱫᱽᱜᱟᱹᱨ ᱮᱱᱟᱭ ᱩᱫᱽᱜᱟᱹᱨ ᱠᱟᱛᱮ ᱦᱮᱡ ᱮᱱᱟᱭ ᱩᱱᱨᱮᱦᱚᱸ ᱟᱨᱚ ᱯᱟᱭᱨᱟᱭᱮᱱᱟ ᱩᱫᱽᱜᱟᱹᱨ ᱫᱤᱱ ᱫᱚ ᱵᱟᱨᱯᱮ ᱫᱷᱟᱣ ᱠᱚ ᱯᱟᱭᱨᱟᱜᱼᱟ ᱟᱨ ᱱᱮᱛᱟᱨ ᱫᱚ ᱵᱟᱨᱯᱮ ᱫᱤᱱ ᱵᱟᱫ ᱨᱮᱠᱚ ᱡᱚᱵᱮᱜᱼᱟ ᱛᱚ ᱩᱫᱽᱜᱟᱹᱨ ᱫᱤᱱ ᱠᱷᱚᱱ ᱫᱚ ᱟᱵᱚᱫᱚ ᱨᱟᱵᱟᱝ ᱫᱤᱱᱜᱮ ᱵᱮᱥᱟ ᱪᱤᱠᱟᱹᱭ ᱞᱟᱹᱜᱤᱫ ᱨᱟᱵᱟᱝ ᱫᱤᱱ ᱫᱚ ᱩᱭᱩ ᱠᱟᱛᱮ ᱦᱚᱸᱵᱚᱱ ᱛᱟᱦᱮᱱᱟ ᱟᱨ ᱩᱫᱽᱜᱟᱹᱨ ᱫᱤᱱ ᱫᱚ ᱩᱭᱩ ᱠᱚᱦᱚᱸ ᱪᱮᱫ ᱦᱚᱸ ᱞᱩᱜᱽᱲᱤᱡ ᱵᱟᱭ ᱫᱚᱨᱠᱟᱨᱚᱜᱼᱟ ᱜᱤᱰᱤ ᱠᱟᱜᱼᱜᱮ ᱥᱟᱱᱟᱣᱟ ᱛᱚ ᱱᱚᱜᱼᱚ ᱱᱚᱣᱟ ᱠᱚᱜᱮ ᱵᱩᱡᱽ ᱠᱟᱛᱮ ᱜᱤᱫᱽᱨᱟ ᱠᱚᱵᱚ ᱥᱤᱠᱷᱟᱹᱣ ᱠᱚᱣᱟ